ᱤᱧ ᱫᱚ ᱱᱚᱣᱟ ᱴᱚᱴᱷᱟ ᱨᱮ ᱯᱨᱟᱭ ᱡᱚᱛᱚ ᱞᱮᱠᱟᱱ ᱦᱟᱹᱠᱩ ᱜᱤᱧ ᱥᱟᱵ ᱠᱚᱣᱟ ᱛᱚᱵᱮ ᱵᱟᱹᱲᱛᱤ ᱪᱟᱹᱦᱤᱫᱟ ᱫᱚ ᱢᱮᱱᱟᱜ ᱠᱚᱣᱟ ᱱᱩᱠᱩ ᱡᱮᱴᱟ ᱫᱚᱵᱚᱱ ᱟᱹᱥᱩᱞ ᱞᱮᱫ ᱠᱚᱣᱟ ᱡᱮᱢᱚᱱ ᱨᱩᱭ ᱠᱟᱛᱟ ᱠᱟᱛᱞᱟ ᱢᱤᱨᱜᱟᱹᱭ ᱦᱮᱸ ᱱᱩᱠᱩ ᱠᱚᱣᱟᱜ ᱪᱟᱹᱦᱤᱫᱟ ᱜᱮ ᱵᱟᱴᱟ ᱱᱩᱠᱩ ᱠᱚᱣᱟᱜ ᱪᱟᱹᱦᱤᱫᱟ ᱜᱮ ᱡᱟᱹᱥᱛᱤ ᱢᱮᱱᱟᱜᱼᱟ ᱛᱚᱵᱮ ᱚᱱᱟ ᱪᱟ ᱪᱷᱟᱲᱟ ᱠᱟᱛᱮᱫ ᱢᱮᱱᱟᱜ ᱠᱚᱜᱮᱭᱟ ᱯᱩᱸᱴᱷᱤ ᱢᱚᱭᱟ ᱤᱪᱟᱹᱜ ᱡᱚᱛᱚᱞᱮᱠᱟᱱ ᱦᱟᱹᱠᱩ ᱜᱮ ᱢᱮᱱᱟᱜ ᱠᱚᱣᱟ ᱛᱚᱵᱮ ᱟᱞᱮ ᱱᱚᱰᱮ ᱫᱚ ᱱᱩᱠᱩ ᱨᱮᱲᱮᱱ ᱦᱟᱹᱠᱩ ᱠᱚ ᱡᱤᱭᱟᱹᱞᱤ ᱢᱟᱝᱜᱽᱨᱤ ᱦᱟᱹᱠᱩ ᱠᱚᱫᱚ ᱵᱟᱹᱲᱛᱤ ᱠᱚᱨᱮ ᱱᱩᱠᱩ ᱵᱚᱨᱥᱟ ᱫᱤᱱ ᱠᱚᱨᱮ ᱜᱮᱠᱚ ᱧᱟᱢᱚᱜᱼᱟ ᱟᱨ ᱡᱚᱠᱷᱚᱱ ᱠᱷᱟᱞᱼᱵᱤᱞ ᱟᱸᱡᱮᱫᱚᱜᱼᱟ ᱛᱚᱠᱷᱚᱱ ᱠᱚ ᱧᱟᱢᱚᱜᱼᱟ ᱟᱫᱚ ᱡᱟᱭᱦᱳᱠ ᱯᱩᱠᱷᱨᱤ ᱠᱚ ᱟᱸᱡᱮᱫ ᱞᱮᱱᱠᱷᱟᱡ ᱛᱟᱞᱚᱦᱮ ᱩᱱᱠᱩ ᱵᱚᱱᱚᱞᱟᱭ ᱦᱟᱹᱠᱩ ᱚᱨᱛᱷᱟᱛ ᱡᱤᱭᱟᱹᱞ ᱢᱟᱝᱜᱽᱨᱤ ᱜᱟᱹᱬᱟᱹᱭ ᱥᱳᱞ ᱩᱱᱠᱩ ᱠᱚᱫᱚ ᱠᱚ ᱧᱟᱢᱚᱜ ᱜᱮᱭᱟ ᱟᱨ ᱚᱱᱟ ᱪᱷᱟᱲᱟ ᱠᱟᱛᱮᱫ ᱢᱤᱫᱼᱵᱟᱨ ᱠᱚ ᱧᱟᱢᱚᱜ ᱜᱮᱭᱟ ᱵᱟᱹᱲᱥᱤ ᱚᱰᱟᱣ ᱠᱟᱛᱮᱫ ᱚᱱᱟ ᱫᱚ ᱥᱚᱢᱚᱭ ᱨᱮ ᱥᱤ ᱤᱭᱟᱹ ᱨᱮ ᱟᱫᱚ ᱩᱱᱠᱩᱣᱟᱜᱫ ᱫᱟᱢ ᱫᱚ ᱦᱩᱭᱩᱜᱚᱜ ᱠᱟᱱᱟ ᱱᱩᱠᱩ ᱨᱩᱭ ᱠᱟᱛᱞᱟ ᱢᱤᱨᱜᱟᱹᱭ ᱛᱚᱵᱮ ᱫᱩᱥᱚ ᱪᱟᱠᱟ ᱱᱤᱪᱮ ᱨᱮᱫᱚ ᱵᱟᱝᱠᱚ ᱧᱟᱢᱚᱜᱼᱟ ᱛᱚᱵᱮ ᱚᱱᱟ ᱩᱱᱠᱩ ᱢᱩᱫᱽ ᱨᱮᱦᱚᱸ ᱥᱟᱡᱽ ᱦᱤᱥᱟᱹᱵᱽ ᱨᱮ ᱛᱚᱵᱮ ᱦᱟᱯ ᱠᱤᱞᱮ ᱮᱠ ᱠᱤᱞᱳ ᱜᱟᱱ ᱱᱩᱠᱩ ᱫᱚ ᱫᱩᱥᱚ ᱴᱟᱠᱟ ᱨᱮᱱ ᱱᱚᱣᱟ ᱥᱟᱨ ᱫᱚ ᱵᱟᱠᱚ ᱧᱟᱢᱚᱜᱼᱟ ᱟᱨ ᱱᱩᱠᱩ ᱯᱩᱸᱴᱷᱤ ᱦᱟᱹᱠᱩ ᱰᱟᱹᱲᱠᱟᱹ ᱦᱟᱹᱠᱩ ᱱᱩᱠᱩ ᱫᱚᱠᱚ ᱠᱚᱢ ᱜᱮᱭᱟ ᱵᱟᱡᱟᱨ ᱫᱚ ᱱᱩᱠᱩᱣᱟᱜ ᱫᱚ ᱛᱷᱚᱲᱟ ᱠᱚᱢ ᱜᱮᱭᱟ ᱡᱟᱭᱦᱳᱠ ᱤᱱᱟᱹ ᱮᱹᱠᱥᱚ ᱰᱮᱹᱲᱥᱚ ᱴᱟᱠᱟ ᱵᱷᱤᱛᱨᱤ ᱨᱮᱦᱚᱸ ᱠᱚ ᱧᱟᱢᱚᱜ ᱜᱮᱭᱟ ᱟᱨ ᱱᱩᱠᱩ ᱡᱤᱭᱟᱹᱞ ᱢᱟᱝᱜᱽᱨᱤ ᱠᱚᱣᱟᱜ ᱱᱩᱠᱩ ᱫᱚ ᱥᱟᱵ ᱠᱟᱜ ᱢᱮ ᱱᱩᱠᱩ ᱪᱷᱚᱥᱚ ᱥᱟᱛᱥᱚ ᱴᱟᱠᱟ ᱠᱮᱡᱤ ᱚᱱᱠᱟ ᱞᱮᱠᱟ ᱠᱚ ᱫᱟᱢᱚᱜ ᱠᱟᱱᱟ ᱟᱨ